ᱦᱮᱞᱳ ᱢᱚᱦᱟᱥᱚᱭ ᱟᱞᱤᱧ ᱞᱤᱧ ᱢᱮᱱ ᱮᱜᱼᱟ ᱟᱵᱤᱱ ᱠᱤ ᱱᱚᱣᱟ ᱨᱮᱥᱴᱩᱨᱮᱱᱴ ᱨᱮᱱ ᱢᱟᱞᱤᱠ ᱵᱮᱱ ᱢᱮᱱ ᱮᱜᱼᱟ

ᱛᱚ ᱚᱱᱟ ᱯᱤᱴᱷᱟᱹ ᱢᱟ ᱟᱞᱤᱧ ᱫᱚᱢᱮ ᱥᱤᱵᱤᱞ ᱠᱮᱜ ᱞᱤᱧᱟ ᱟᱹᱰᱤ ᱵᱮᱥ ᱟᱨ ᱱᱟᱯᱟᱭ ᱜᱮᱞᱤᱧ ᱵᱩᱡᱷᱟᱹᱣ ᱠᱮᱜᱼᱟ ᱛᱚ ᱟᱞᱤᱧ ᱢᱟ ᱚᱱᱟ ᱯᱤᱴᱷᱟᱹ ᱟᱨᱚ ᱡᱚᱢ ᱥᱟᱱᱟᱭᱮᱜ ᱞᱤᱧᱟ ᱛᱚ ᱟᱞᱤᱧ ᱨᱮᱱ ᱜᱟᱛᱮ ᱠᱚᱞᱤᱧ ᱢᱮᱛᱟ ᱠᱚ ᱠᱟᱱ ᱛᱟᱦᱮᱸᱜᱼᱟ ᱛᱚ ᱟᱞᱤᱧ ᱨᱮᱱ ᱜᱟᱛᱮ ᱠᱚ ᱢᱮᱱ ᱮᱜᱼᱟ ᱡᱮ ᱪᱚᱞᱚ ᱟᱨᱚ ᱚᱱᱟ ᱨᱮᱥᱴᱩᱨᱮᱱᱴ ᱵᱚᱱ ᱪᱟᱞᱟᱜᱼᱟ ᱛᱚ ᱟᱞᱤᱧ ᱞᱤᱧ ᱢᱮᱱ ᱮᱫᱟ ᱡᱮ ᱟᱞᱤᱧ ᱨᱮᱱ ᱜᱟᱛᱮ ᱠᱚ ᱟᱛᱮ ᱡᱚᱫᱤ ᱞᱤᱧ ᱪᱟᱞᱟᱜ ᱟᱱᱟ ᱟᱵᱤᱱ ᱠᱤ ᱚᱱᱟ ᱯᱤᱴᱷᱟᱹ ᱫᱚᱦᱲᱟ ᱵᱮᱱᱟᱣ ᱠᱟᱛᱮᱜ ᱟᱨᱚ ᱵᱮᱱ ᱡᱚᱢ ᱦᱚᱪᱚ ᱟᱞᱤᱧᱟ